ᱤᱧᱫᱚ ᱮᱠᱟᱞ ᱪᱩᱞᱦᱟᱹ ᱨᱮᱫᱚ ᱵᱟᱝ ᱤᱧ ᱤᱥᱤᱱ ᱠᱟᱫᱟ ᱟᱨᱚ ᱜᱮᱥ ᱠᱚᱨᱮ ᱦᱚᱸᱧ ᱤᱥᱤᱱ ᱵᱟᱲᱟᱣ ᱠᱟᱜ ᱜᱮᱭᱟ ᱚᱱᱟᱛᱮ ᱠᱟᱨᱮᱱᱴ ᱨᱮᱫᱚ ᱵᱟᱝ ᱤᱧ ᱤᱥᱤᱱ ᱵᱟᱲᱟᱭᱮᱫ ᱛᱟᱦᱮᱱᱟ ᱪᱤᱠᱟ ᱛᱮᱥᱮ ᱚᱱᱟᱫᱚ ᱪᱮᱫ ᱞᱮᱠᱟ ᱪᱚᱝ ᱛᱟᱦᱮᱱᱟ ᱵᱟᱲᱟᱭ ᱦᱚᱸᱵᱟᱹᱧ ᱵᱟᱲᱟᱭᱮᱫ ᱛᱟᱦᱮᱱᱟ ᱚᱱᱟᱛᱮ ᱜᱮᱥ ᱟᱨ ᱪᱩᱞᱦᱟᱹ ᱨᱮᱫᱚᱧ ᱤᱥᱤᱱ ᱵᱟᱲᱟᱣ ᱠᱟᱜ ᱛᱟᱦᱮᱱ ᱜᱮᱭᱟ